ᱟᱵᱚ ᱫᱚ ᱥᱟᱱᱛᱟᱲ ᱡᱟᱛᱤ ᱠᱟᱱᱟ ᱵᱚᱱ ᱟᱵᱚ ᱫᱚ ᱮᱴᱟᱜ ᱡᱟᱛᱤ ᱠᱷᱚᱱ ᱫᱚ ᱟᱞᱟᱫᱟ ᱛᱟᱦᱮᱱ ᱜᱮᱵᱚᱱ ᱠᱩᱥᱤᱭᱟᱜᱼᱟ ᱡᱮᱞᱮᱠᱟ ᱵᱟᱡᱟᱨ ᱥᱟᱦᱟᱨ ᱠᱷᱚᱱ ᱫᱚ ᱯᱷᱟᱨᱟᱠ ᱨᱮ ᱜᱟᱰᱟ ᱫᱷᱟᱨᱮ ᱵᱩᱨᱩ ᱫᱷᱟᱥᱱᱟ ᱵᱤᱨᱵᱩᱨᱩ ᱛᱟᱞᱟ ᱨᱮ ᱚᱱᱠᱟ ᱞᱮᱠᱟᱛᱮ ᱡᱩᱫᱤᱵᱚᱱ ᱧᱮᱞᱟ ᱜᱟᱰᱟ ᱠᱷᱚᱱ ᱦᱟᱠᱩ ᱵᱤᱨᱼᱵᱩᱨᱩ ᱠᱷᱚᱱ ᱥᱟᱠᱟᱢ ᱥᱟᱦᱟᱱ ᱵᱟᱦᱟ ᱱᱟᱱᱟᱦᱩᱱᱟᱹᱨ ᱡᱚᱼᱵᱤᱞᱤ ᱵᱚᱱ ᱧᱟᱢᱟ ᱥᱟᱪᱟᱨᱦᱮ ᱫᱩᱨᱤᱵ ᱞᱮᱠᱟᱛᱮ ᱥᱟᱠᱟᱢ ᱛᱮ ᱯᱟᱛᱲᱟ ᱯᱷᱩᱲᱩᱜ ᱵᱟᱦᱟ ᱛᱮ ᱱᱟᱱᱟᱦᱩᱱᱟᱹᱨ ᱞᱮᱠᱟᱱ ᱢᱟᱞᱟ ᱵᱮᱱᱟᱣ ᱠᱟᱛᱮ ᱟᱵᱚ ᱵᱮᱵᱥᱟ ᱞᱮᱠᱟᱛᱮᱵᱚᱱ ᱵᱮᱵᱚᱦᱟᱨ ᱫᱟᱲᱮᱭᱟᱜᱼᱟ